ᱯᱷᱳᱨ ᱡᱤ ᱢᱮᱱᱟᱜᱼᱟ ᱴᱷᱤᱠ ᱜᱮᱭᱟ ᱠᱤᱱᱛᱩ ᱵᱷᱳᱞᱴ ᱵᱟᱝ ᱠᱟᱨᱚᱨᱚᱱ ᱛᱮ ᱟᱨᱦᱚᱸ ᱠᱤᱪᱷᱩ ᱯᱷᱮᱥᱮᱞᱤᱴᱤᱡᱽ ᱡᱟᱦᱟᱸ ᱠᱚ ᱢᱮᱱᱟᱜ ᱟᱠᱟᱫᱟ ᱚᱱᱟ ᱠᱚ ᱵᱟᱝ ᱧᱟᱢᱚᱜᱚᱜ ᱠᱟᱱᱟ ᱟᱨ ᱢᱤᱫ ᱴᱟᱱ ᱯᱷᱞᱟᱥ ᱢᱮᱱᱟᱜ ᱟᱠᱟᱫᱟ ᱡᱮ ᱱᱤᱭᱟᱹ ᱨᱮᱭᱟᱜ ᱡᱟᱦᱟᱸᱴᱟᱜ ᱯᱨᱚᱥᱮᱥᱟᱨ ᱯᱨᱚᱥᱮᱥᱟᱨ ᱟᱰᱤ ᱠᱚᱢ ᱜᱮᱭᱟ ᱛᱚ ᱚᱱᱟ ᱯᱨᱚᱥᱮᱥᱟᱨ ᱠᱟᱨᱚᱱ ᱛᱮ ᱡᱟᱦᱟᱸᱴᱟᱜ ᱤᱧᱟᱹᱜ ᱜᱮᱹᱢ ᱤᱧ ᱮᱠᱥᱯᱮᱨᱤᱭᱮᱱᱥ ᱚᱱᱟ ᱠᱤ ᱟᱰᱤ ᱠᱷᱟᱨᱟᱯ ᱦᱳᱭᱳᱜ ᱠᱟᱱᱟ ᱪᱮᱫᱟᱜ ᱡᱮ ᱜᱮᱢᱤᱧ ᱛᱩᱞᱩᱡ ᱛᱩᱞᱩᱡ ᱛᱮ ᱟᱨ ᱚᱱᱟ ᱞᱮᱠᱚᱜ ᱠᱟᱱᱟ ᱟᱨ ᱞᱮᱠ ᱤᱧ ᱟᱰᱤ ᱟᱸᱴ ᱜᱮ ᱵᱟᱹᱧ ᱠᱩᱥᱤᱭᱟᱜ ᱠᱟᱱᱟ ᱟᱨ ᱢᱤᱫ ᱴᱮᱱ ᱠᱟᱛᱷᱟ ᱫᱚ ᱦᱳᱭᱳᱜ ᱠᱟᱱᱟ ᱡᱮ ᱱᱤᱭᱟᱹ ᱡᱟᱦᱟᱸᱴᱟᱜ ᱯᱷᱳᱱ ᱦᱮᱱᱟᱜ ᱟᱠᱟᱫᱟ ᱚᱱᱟ ᱯᱷᱳᱱ ᱨᱮᱭᱟᱜ ᱡᱟᱦᱟᱸᱴᱟᱜ ᱞᱩᱠ ᱢᱮᱱᱟᱜ ᱟᱠᱟᱫᱟ ᱞᱩᱠ ᱡᱩᱫᱤ ᱟᱨ ᱱᱟᱥᱮᱭᱟᱜ ᱛᱷᱚᱲᱟ ᱡᱮᱦᱮᱛᱩ ᱱᱟᱶᱟᱜᱮ ᱯᱷᱮᱰ ᱟᱠᱟᱱᱟ ᱛᱚ ᱚᱱᱟ ᱱᱟᱶᱟ ᱞᱮᱠᱟᱱᱟᱜ ᱞᱩᱠ ᱡᱩᱫᱤ ᱠᱚ ᱵᱟᱹᱭᱥᱟᱹᱣ ᱞᱮᱠᱷᱟᱱ ᱛᱟᱦᱞᱮ ᱟᱨᱚ ᱢᱚᱸᱡᱽ ᱦᱳᱭ ᱠᱚᱜᱼᱟ ᱛᱚ ᱱᱤᱭᱟᱹᱜᱮ ᱛᱷᱚᱲᱟ ᱠᱷᱨᱟᱯ ᱤᱧ ᱟᱹᱭᱠᱟᱹᱣ ᱠᱮᱫᱟ ᱟᱨ ᱢᱤᱫ ᱴᱮᱱ ᱠᱟᱛᱷᱟ ᱦᱳᱭᱳᱜ ᱠᱟᱱᱟ ᱟᱨ ᱵᱟᱠᱤᱴᱟ ᱫᱚ ᱢᱚᱴᱟ ᱢᱩᱴᱤ ᱡᱷᱚᱛᱚᱣᱟᱜ ᱜᱮ ᱴᱷᱤᱠ ᱫᱚ ᱴᱷᱤᱠ ᱜᱮᱭᱟ ᱱᱤᱭᱟᱹ ᱠᱚᱜᱮ ᱠᱷᱟᱨᱟᱯ ᱜᱮ ᱛᱟᱦᱮᱸ ᱠᱟᱱᱟ